ᱤᱧᱦᱚᱸ ᱢᱤᱫᱴᱤᱡ ᱜᱟᱫᱮᱞ ᱨᱤᱱᱤᱡ ᱯᱟᱹᱴᱷᱩᱣᱟᱹ ᱠᱟᱹᱱᱟᱹᱧ ᱟᱨ ᱜᱟᱫᱮᱞ ᱨᱮ ᱢᱤᱫ ᱫᱤᱱ ᱵᱤᱱᱤᱰ ᱦᱩᱭᱱᱟ ᱟᱨ ᱵᱤᱱᱤᱰ ᱨᱮᱦᱚᱸ ᱥᱟᱢᱱᱟ ᱥᱟᱢᱱᱤ ᱫᱩᱲᱩᱵ ᱠᱟᱛᱮ ᱡᱚᱛᱚ ᱦᱚᱲ ᱵᱤᱱᱤᱰ ᱟᱹᱰᱤ ᱱᱟᱯᱟᱭ ᱛᱮᱞᱮ ᱚᱞ ᱠᱮᱜᱼᱟ ᱟᱨ ᱯᱷᱟᱥᱴ ᱯᱩᱨᱟᱹᱣ ᱠᱟᱛᱮ ᱫᱚ ᱫᱟᱜ ᱠᱚ ᱧᱩ ᱵᱟᱲᱟ ᱠᱟᱛᱮ ᱥᱮ ᱡᱟᱦᱟᱸᱭ ᱱᱟᱥᱛᱟ ᱠᱚ ᱟᱹᱜᱩ ᱞᱮᱫ ᱚᱱᱟ ᱠᱚ ᱡᱚᱢ ᱵᱟᱲᱟ ᱠᱟᱛᱮ ᱟᱨᱦᱚᱸ ᱥᱮᱠᱮᱱᱰ ᱥᱮᱴᱤᱝ ᱞᱮ ᱚᱞ ᱠᱮᱜᱼᱟ ᱟᱨᱦᱚᱸ ᱚᱱᱠᱟᱜᱮ ᱟᱹᱰᱤ ᱱᱟᱯᱟᱭ ᱛᱮᱜᱮ ᱞᱮ ᱚᱞ ᱠᱮᱜᱼᱟ ᱟᱨ ᱟᱹᱰᱤ ᱵᱮᱥ ᱜᱤᱧ ᱵᱩᱡᱷᱟᱹᱣ ᱠᱮᱜᱼᱟ ᱤᱧᱦᱚᱸ ᱱᱚᱣᱟ ᱵᱩᱡᱩᱱ ᱨᱮ